ᱦᱮᱞᱳ ᱤᱧ ᱢᱟᱨᱰᱤᱧ ᱢᱮᱱᱮᱫᱼᱟ ᱦᱚᱞᱟ ᱤᱧ ᱢᱮᱛᱟᱫ ᱢᱮ ᱛᱟᱦᱮᱸᱫ ᱠᱟᱱᱟ ᱚᱱᱟ ᱡᱚᱢ ᱥᱟᱢᱟᱱ ᱠᱚ ᱚᱱᱟ ᱠᱚ ᱡᱮᱢᱚᱱᱮᱢ ᱟᱹᱜᱩ ᱠᱟᱜᱼᱟ ᱡᱮᱢᱚᱱ ᱠᱤ ᱥᱤᱸᱜᱟᱹᱲᱟ ᱟᱹᱞᱩ ᱪᱚᱯ ᱨᱚᱥᱜᱩᱞᱞᱟ ᱡᱤᱞᱟᱹᱯᱤ ᱠᱚ ᱪᱮᱫ ᱠᱚ ᱢᱮᱱᱟ ᱱᱚᱣᱟ ᱱᱤᱢᱠᱤ ᱠᱚ ᱮᱢᱟᱱ ᱠᱚ ᱡᱟᱦᱟᱱ ᱜᱮ ᱦᱟᱸᱜ ᱡᱚᱢᱟᱜ ᱢᱮᱱᱟᱜᱼᱟ ᱚᱱᱟ ᱠᱚ ᱡᱮᱢᱚᱱ ᱥᱟᱱᱟᱢᱟᱜ ᱠᱚ ᱟᱹᱜᱩ ᱠᱟᱜ ᱢᱮ ᱦᱮᱸ ᱥᱮ ᱟᱨ ᱱᱟᱦᱟᱸᱜ ᱮᱢ ᱦᱤᱡᱩᱜ ᱟᱥᱮ ᱦᱤᱡᱩᱜ ᱨᱮᱭᱟᱜ ᱥᱩᱱᱩᱢ ᱫᱩᱞ ᱠᱷᱚᱨᱪᱟ ᱫᱚ ᱦᱟᱸᱜ ᱤᱧ ᱮᱢᱟᱢ ᱠᱟᱱᱟ ᱪᱤᱠᱟᱛᱮ ᱛᱤᱠᱤᱱ ᱵᱮᱲᱟ ᱛᱮ ᱯᱮᱲᱟ ᱠᱚᱠᱚ ᱦᱤᱡᱩᱜᱼᱟ ᱯᱮᱲᱟ ᱠᱚ ᱢᱟᱲᱟᱝ ᱨᱮᱜᱮ ᱡᱮᱢᱚᱱ ᱱᱚᱣᱟ ᱠᱚᱫᱚ ᱥᱮᱴᱮᱨᱠᱚᱜ ᱠᱷᱟᱱ ᱨᱮᱰᱤ ᱛᱟᱦᱮᱱ ᱠᱷᱟᱱ ᱟᱹᱰᱤ ᱱᱟᱯᱟᱭᱚᱜᱼᱟ ᱟᱨ ᱢᱟ ᱛᱚᱵᱮ ᱟᱞᱚᱢ ᱦᱤᱲᱤᱧᱟ ᱞᱚᱜᱚᱱ ᱟᱹᱜᱩ ᱦᱚᱴᱚ ᱠᱟᱜᱼᱟ ᱟᱨ ᱞᱟᱜᱮ ᱜᱮ ᱦᱟᱸᱜ ᱯᱮᱲᱟ ᱠᱚ ᱦᱤᱡᱩᱜ ᱞᱟᱹᱜᱤᱫ ᱥᱮᱴᱮᱨ ᱡᱟᱣᱨᱟᱜ ᱠᱟᱱᱟ ᱠᱚ ᱟᱨ ᱵᱮᱥᱤ ᱫᱚ ᱵᱟᱠᱚ ᱯᱚᱞᱚᱢᱟ ᱟᱠᱚ ᱦᱚᱸᱠᱚ ᱯᱷᱳᱱ ᱠᱟᱛᱮ ᱠᱚ ᱦᱤᱡᱩᱜ ᱠᱟᱱᱟ ᱦᱟᱸᱜ ᱱᱤᱛᱚᱝ ᱦᱮᱱᱟᱜ ᱠᱚᱣᱟ ᱯᱟᱞᱮᱱ ᱦᱟᱱᱮ ᱤᱭᱟᱹ ᱠᱚᱨᱮ ᱴᱟᱴᱟ ᱠᱚᱨᱮ ᱦᱮᱱᱟᱜ ᱠᱚᱣᱟ ᱱᱟᱜ ᱠᱚ ᱥᱮᱴᱮᱨ ᱡᱟᱣᱨᱟᱜ ᱠᱟᱱᱟ ᱵᱟᱥ